ᱦᱮᱞᱳ ᱰᱟᱠᱛᱚᱨ ᱡᱚᱱᱟ ᱠᱟᱱ ᱜᱮᱭᱟᱢ ᱡᱚᱜᱽᱫᱤᱥᱯᱩᱨ ᱠᱷᱚᱱ ᱥᱩᱵᱷᱟᱥᱤᱧ ᱨᱚᱲᱫᱟ ᱟᱹᱰᱤ ᱟᱭᱢᱟ ᱫᱤᱱ ᱠᱷᱚᱱᱤᱧ ᱨᱩᱣᱟᱹᱜ ᱠᱟᱱᱟ ᱵᱮᱥ ᱵᱟᱝ ᱵᱮᱥᱚᱜ ᱠᱟᱱ ᱛᱤᱧᱟ ᱠᱷᱩᱜ ᱫᱟᱹᱧ ᱢᱟᱭᱟᱝ ᱜᱤᱧ ᱩᱞᱴᱤᱭ ᱫᱟ ᱟᱫᱚ ᱪᱮᱫ ᱞᱮᱠᱟ ᱟᱹᱰᱤ ᱞᱟᱸᱜᱟ ᱜᱤᱧ ᱟᱹᱭᱠᱟᱹᱣᱫᱟ ᱠᱷᱩᱜ ᱫᱟᱹᱧ ᱵᱚᱞᱮ ᱦᱚᱲᱢᱚ ᱠᱚ ᱦᱩᱭᱱᱟ ᱢᱤᱫ ᱥᱚᱯᱛᱟ ᱜᱟᱱ ᱮᱱ ᱦᱚᱸ ᱵᱟᱝ ᱪᱟᱵᱟᱜ ᱠᱟᱱ ᱛᱤᱧᱟ ᱟᱫᱚ ᱱᱟᱜᱮ ᱵᱚᱞᱮ ᱪᱟᱞᱟᱜ ᱤᱧ ᱢᱮᱱᱫᱟ ᱦᱟᱥᱯᱟᱛᱟᱞ ᱟᱫᱚ ᱡᱟᱜᱮ ᱜᱚᱲᱚ ᱠᱚ ᱧᱟᱢ ᱠᱷᱟᱱ ᱵᱚᱞᱮ ᱦᱮᱸ ᱦᱚᱲ ᱠᱟᱱ ᱜᱤᱭᱟᱹᱧ ᱡᱚᱢᱼᱧᱩ ᱨᱮ ᱨᱟᱱ ᱠᱚ ᱢᱤᱫ ᱥᱚᱯᱛᱟ ᱦᱚᱧ ᱡᱚᱢ ᱠᱮᱫᱟ ᱵᱟᱹᱧ ᱡᱩᱛᱩᱜ ᱠᱟᱱᱟ ᱚᱱᱠᱟᱜᱤᱧ ᱟᱹᱭᱠᱟᱹᱣᱫᱟ ᱵᱟᱝ ᱠᱚᱢᱚᱜ ᱠᱟᱱᱟ ᱠᱚᱢᱜᱮ ᱟᱭᱢᱟ ᱞᱮᱠᱟ ᱠᱷᱚᱨᱪᱟᱭᱮᱱᱟ ᱜᱟᱯᱟ ᱛᱤᱱᱟᱹᱜ ᱥᱚᱢᱚᱭ ᱞᱮᱱᱠᱷᱟᱱ ᱪᱟᱞᱟᱣ ᱞᱮᱱᱠᱷᱟᱱ ᱧᱟᱢ ᱠᱮᱢᱟ ᱵᱚᱞᱮ ᱤᱱᱟᱹ ᱫᱚᱥ ᱵᱟᱡᱮ ᱞᱮᱠᱟ ᱥᱮᱛᱟᱜ ᱧᱚᱜ ᱨᱤᱧ ᱪᱟᱞᱟᱜ ᱨᱮᱦᱚᱸ ᱦᱮᱸ ᱚᱱᱟᱜᱮ ᱵᱚᱞᱮᱧ ᱢᱮᱱᱮᱫ ᱠᱟᱱ ᱛᱟᱦᱮᱱᱟ ᱦᱮᱸ ᱦᱮᱸ ᱦᱮᱸᱢᱟ ᱛᱚᱵᱮ ᱜᱟᱯᱟ ᱛᱚᱵᱮ ᱥᱮᱛᱟᱜ ᱧᱚᱜ ᱨᱤᱧ ᱪᱟᱞᱟᱣ ᱮᱱᱟ ᱫᱚᱥ ᱵᱟᱡᱮ ᱞᱮᱠᱟᱧ ᱪᱟᱞᱟᱜᱼᱟ ᱟᱨ ᱚᱸᱰᱮᱜᱤᱧ ᱨᱟᱱ ᱦᱚᱪᱚᱜᱼᱟ ᱦᱮᱸ ᱢᱟ ᱛᱚᱵᱮ ᱵᱮᱥ ᱜᱮ ᱡᱚᱦᱟᱨ ᱜᱮ